ᱦᱚᱸ ᱦᱮᱞᱳ ᱦᱚᱸ ᱦᱚᱸ ᱡᱚᱦᱟᱨ ᱜᱮ ᱚᱠᱟᱨᱮ ᱢᱮᱱᱟᱢᱟ ᱚ ᱧᱩᱛᱩᱢ ᱞᱟᱹᱭ ᱢᱮᱥᱮ ᱚ ᱥᱩᱥᱱᱤᱜᱟᱹᱲᱭᱟᱹ ᱟᱛᱳ ᱦᱮᱸᱥᱮ ᱦᱳᱭ ᱥᱤᱫᱩ ᱠᱟᱹᱦᱱᱩ ᱦᱩᱞ ᱫᱚ ᱚᱱᱟ ᱵᱟᱵᱚᱫ ᱛᱤᱧ ᱞᱟᱹᱭᱟᱢᱟ ᱠᱟᱱᱟ ᱱᱩᱠᱤᱱ ᱫᱚ ᱩᱱᱤᱥ ᱥᱚ ᱵᱟ ᱟᱴᱷᱨᱚᱥᱚ ᱯᱟᱸᱪᱯᱚᱱ ᱨᱮ ᱩᱱᱤᱥ ᱥᱚ ᱫᱚ ᱵᱟᱝᱜᱮ ᱟᱴᱷᱨᱚᱥᱚ ᱯᱟᱸᱪᱯᱚᱱ ᱨᱮ ᱞᱟᱹᱲᱦᱟᱹᱭ ᱦᱩᱭ ᱞᱮᱱ ᱛᱟᱦᱮᱸᱫ ᱚᱱᱟ ᱢᱟᱲᱟᱝ ᱫᱚ ᱟᱵᱚ ᱫᱤᱥᱚᱢ ᱨᱮ ᱟᱵᱚᱨᱤᱱ ᱦᱚᱲ ᱜᱮᱠᱚ ᱛᱟᱦᱮᱸᱠᱟᱱᱟ ᱱᱚᱣᱟ ᱪᱟᱥᱵᱟᱥ ᱦᱚᱸ ᱮᱢᱟᱱ ᱛᱮᱱᱟᱜ ᱟᱹᱰᱤ ᱱᱟᱯᱟᱭ ᱛᱮ ᱟᱛᱳ ᱫᱤᱥᱚᱢ ᱠᱚ ᱪᱟᱞᱟᱜ ᱠᱟᱱ ᱛᱟᱦᱮᱸᱫ ᱟᱫᱚ ᱱᱚᱣᱟ ᱟᱭᱢᱟ ᱞᱮᱠᱟᱱ ᱞᱟᱵᱟᱱᱟᱜ ᱥᱮ ᱠᱷᱟᱹᱱᱤᱠ ᱞᱚᱜᱚᱱ ᱥᱮ ᱠᱟᱹᱨᱠᱷᱟᱱᱟ ᱠᱚ ᱟᱹᱰᱤ ᱠᱤᱪᱷᱩ ᱚᱱᱠᱟᱱᱟᱜ ᱡᱚᱢᱟᱜ ᱛᱟᱦᱮᱸᱠᱟᱱᱟ ᱟᱵᱚ ᱫᱤᱥᱚᱢ ᱨᱮ ᱪᱮᱠᱟ ᱚᱱᱟ ᱵᱟᱦᱨᱮ ᱨᱮᱱ ᱤᱝᱨᱮᱹᱡᱽ ᱥᱚᱨᱠᱟᱨ ᱥᱮ ᱵᱨᱤᱴᱤᱥ ᱥᱚᱨᱠᱟᱨ ᱚᱱᱟ ᱠᱚ ᱧᱮᱞ ᱠᱟᱛᱮᱫ ᱟᱵᱚ ᱫᱤᱥᱚᱢ ᱦᱟᱹᱵᱤᱡ ᱵᱤᱡᱱᱮᱥ ᱵᱮᱯᱟᱨ ᱢᱮᱱᱛᱮᱭ ᱦᱮᱡ ᱮᱱᱟ ᱮᱱᱠᱷᱟᱱ ᱱᱟᱯᱟᱭ ᱱᱟᱯᱟᱭ ᱡᱚᱢ ᱡᱤᱱᱤᱥ ᱧᱮᱞᱛᱮ ᱟᱠᱚ ᱠᱚ ᱵᱟᱹᱲ ᱤᱫᱤᱭᱮᱱᱟ ᱥᱟᱸᱜᱮ ᱤᱫᱤᱭᱮᱱᱟ ᱠᱚ ᱮᱱᱠᱷᱟᱱ ᱟᱵᱚ ᱪᱮᱛᱟᱱ ᱨᱮ ᱵᱟᱹᱲᱤᱡ ᱱᱚᱣᱟ ᱟᱵᱚ ᱪᱮᱛᱟᱱ ᱨᱮ ᱜᱚᱵᱚᱞ ᱠᱚ ᱫᱚᱦᱚ ᱠᱮᱜᱼᱟ ᱡᱮ ᱟᱵᱚ ᱠᱚ ᱜᱚᱞᱟᱢ ᱠᱚ ᱵᱮᱱᱟᱣ ᱠᱮᱜ ᱵᱚᱱᱟ ᱮᱱᱠᱷᱟᱱ ᱟᱠᱚ ᱜᱮ ᱥᱚᱨᱠᱟᱨ ᱠᱚ ᱵᱮᱱᱟᱣᱮᱱᱟ ᱮᱱᱠᱷᱟᱱ ᱟᱠᱚ ᱜᱮ ᱥᱚᱨᱠᱟᱨ ᱠᱚ ᱵᱮᱱᱟᱣᱮᱱᱟ ᱥᱮ ᱮᱱᱠᱷᱟᱱ ᱟᱵᱚ ᱪᱮᱛᱟᱱ ᱨᱮ ᱥᱟᱥᱚᱱ ᱠᱚ ᱮᱦᱚᱵ ᱠᱮᱜᱼᱟ ᱮᱱᱠᱷᱟᱱ ᱟᱵᱚ ᱪᱟᱥ ᱦᱚᱪᱚ ᱵᱚᱱᱟ ᱠᱚ ᱟᱨ ᱚᱱᱟ ᱪᱟᱥ ᱠᱷᱚᱱᱟᱜ ᱜᱮ ᱞᱟᱜᱟᱱ ᱞᱮᱠᱟᱛᱮ ᱟᱵᱚ ᱠᱚ ᱠᱚᱭ ᱵᱚᱱ ᱛᱟᱦᱮᱸᱫ ᱮᱱᱠᱷᱟᱱ ᱚᱠᱟ ᱚᱠᱟ ᱥᱮᱨᱢᱟ ᱫᱚ ᱟᱠᱟᱞᱟᱭ ᱥᱮ ᱮᱱᱠᱷᱟᱱ ᱟᱠᱟᱞ ᱡᱚᱦᱚᱜ ᱫᱚ ᱩᱱᱟᱹᱜ ᱪᱟᱥ ᱠᱚᱦᱚᱸ ᱵᱟᱝ ᱦᱩᱭᱩᱜ ᱛᱟᱦᱮᱸᱫ ᱪᱮᱥ ᱵᱟᱝ ᱦᱩᱭᱩᱜ ᱨᱮᱦᱚᱸ ᱵᱚᱬᱦᱮ ᱠᱚ ᱠᱚᱭ ᱵᱚᱱ ᱛᱟᱦᱮᱸᱫ ᱮᱱᱠᱷᱟᱱ ᱵᱟᱵᱚᱱ ᱮᱢᱚᱜᱼᱟ ᱥᱮ ᱮᱱᱠᱷᱟᱱ ᱫᱟᱞ ᱛᱚᱞ ᱵᱚᱱ ᱛᱟᱦᱮᱸᱫ ᱮᱱᱠᱷᱟᱱ ᱚᱱᱟ ᱟᱵᱚᱨᱮᱱ ᱦᱚᱲ ᱫᱚ ᱵᱟᱠᱚ ᱠᱩᱥᱤᱭᱟᱫᱼᱟ ᱮᱱᱠᱷᱟᱱ ᱥᱤᱫᱩ ᱠᱟ ᱱᱦᱩ ᱧᱩᱛᱩᱢᱟᱱ ᱠᱤᱱ ᱵᱟᱨ ᱦᱚᱲ ᱠᱤᱱ ᱱᱚᱝᱠᱟ ᱟᱹᱭᱩᱨᱤᱭᱟᱹ ᱞᱮᱠᱟᱠᱤᱱ ᱛᱤᱸᱜᱩᱭᱮᱱᱟ ᱟᱨ ᱟᱵᱚᱨᱤᱱ ᱥᱟᱱᱛᱟᱲ ᱠᱚ ᱵᱷᱟᱨᱚᱛ ᱫᱤᱥᱚᱢ ᱨᱤᱱ ᱥᱟᱱᱛᱟᱲ ᱠᱚ ᱡᱚᱛᱚ ᱠᱤᱱ ᱡᱩᱢᱤᱫᱽ ᱠᱮᱫ ᱠᱚᱣᱟ ᱢᱤᱫᱩᱱ ᱫᱚᱦᱚ ᱠᱟᱛᱮᱫ ᱟᱨ ᱮᱠᱚᱛᱟ ᱠᱟᱱᱟ ᱡᱮ ᱱᱚᱝᱠᱟ ᱵᱨᱤᱴᱤᱥ ᱥᱚᱨᱠᱟᱨ ᱥᱮ ᱱᱚᱸᱰᱮ ᱦᱮᱡ ᱠᱟᱛᱮᱫ ᱟᱵᱚ ᱪᱮᱛᱟᱱ ᱨᱮ ᱱᱚᱝᱠᱟᱭ ᱠᱟᱹᱢᱤᱭᱮᱫ ᱫᱚ ᱮᱱᱠᱷᱟᱱ ᱟᱵᱚ ᱥᱚᱨᱠᱟᱨ ᱵᱮᱱᱟᱣ ᱠᱟᱛᱮᱫ ᱦᱟᱸᱜ ᱮᱱᱠᱷᱟᱱ ᱱᱩᱭ ᱪᱮᱛᱟᱱ ᱨᱮ ᱡᱟᱦᱟᱱᱟᱜ ᱤᱭᱟᱹ ᱟᱵᱚ ᱵᱚᱱ ᱪᱷᱩᱴᱟᱹᱜᱼᱟ ᱡᱮ ᱱᱚᱝᱠᱟ ᱫᱚ ᱟᱞᱚᱭ ᱠᱟᱹᱢᱤ ᱢᱟ ᱢᱮᱱᱛᱮ ᱮᱱᱠᱷᱟᱱ ᱚᱱᱟ ᱵᱟᱨᱮ ᱛᱮᱜᱮ ᱠᱚ ᱢᱮᱛᱟᱭ ᱠᱟᱱ ᱛᱟᱦᱮᱸᱫ ᱮᱱᱠᱷᱟᱱ ᱩᱱᱤ ᱥᱚᱨᱠᱟᱨ ᱛᱟᱵᱚᱱ ᱦᱚᱸ ᱩᱱᱤ ᱤᱝᱨᱮᱹᱡᱽ ᱥᱚᱨᱠᱟᱨ ᱛᱟᱵᱚᱱ ᱦᱚᱸ ᱵᱟᱭ ᱵᱩᱡᱷᱟᱹᱣᱮᱫ ᱛᱟᱦᱮᱸᱫ ᱟᱡ ᱵᱚᱬᱦᱮᱜ ᱠᱟᱱ ᱜᱮᱭᱟᱭ ᱮᱱᱠᱷᱟᱱ ᱵᱟᱭ ᱵᱩᱡᱷᱟᱹᱣᱮᱫ ᱠᱟᱱ ᱠᱷᱟᱱ ᱟᱵᱚ ᱨᱮᱱ ᱦᱚᱲ ᱫᱚ ᱛᱟᱯᱟᱢ ᱠᱚ ᱮᱦᱚᱵᱮᱱᱟ ᱟᱠᱚ ᱥᱮᱫ ᱠᱷᱚᱱ ᱛᱟᱯᱟᱢ ᱩᱱ ᱩᱱᱤᱥ ᱥᱚ ᱟᱴᱷᱨᱚᱥᱚ ᱯᱟᱸᱪᱯᱚᱱ ᱨᱮᱜᱮ ᱚᱱᱟ ᱛᱟᱯᱟᱢ ᱠᱚᱫᱚ ᱦᱩᱭ ᱞᱮᱱ ᱛᱟᱦᱮᱸᱫ ᱦᱳᱭ ᱟᱫᱚ ᱟᱵᱚᱨᱮᱱ ᱟᱹᱰᱤᱜᱟᱱ ᱟᱭᱢᱟ ᱜᱚᱴᱟᱝ ᱠᱚ ᱜᱚᱡ ᱮᱱ ᱛᱟᱵᱚᱱᱟ ᱟᱫᱚ ᱮᱱᱠᱟᱛᱮᱫ ᱨᱮᱦᱚᱸ ᱚᱱᱟ ᱫᱚ ᱩᱭᱦᱟᱹᱨ ᱛᱟᱦᱮᱸᱠᱟᱱ ᱱᱤᱛᱨᱮ ᱱᱟᱜᱟᱢ ᱨᱮ ᱚᱱᱟ ᱚᱞ ᱢᱮᱱᱟᱜ ᱛᱟᱦᱮᱱ ᱜᱮᱭᱟ ᱡᱮ ᱟᱵᱚᱨᱮᱱ ᱦᱚᱲ ᱫᱚ ᱩᱱᱟᱹᱜ ᱵᱟᱵᱚᱱ ᱩᱱᱟᱹᱜ ᱫᱚ ᱵᱟᱵᱚᱱ ᱵᱟᱹᱲᱤᱡᱼᱟ ᱢᱮᱱᱛᱮ ᱟᱵᱚ ᱫᱚᱵᱚᱱ ᱵᱮᱥ ᱦᱚᱲ ᱠᱟᱱᱟ ᱢᱮᱱᱛᱮ ᱟᱨ ᱩᱱᱠᱩ ᱤᱝᱨᱮᱹᱡᱽ ᱥᱚᱨᱠᱟᱨ ᱤᱝᱨᱮᱹᱡᱽ ᱦᱚᱲ ᱫᱚ ᱟᱹᱰᱤ ᱠᱚ ᱵᱟᱹᱲᱤᱡᱽ ᱜᱮᱭᱟ ᱢᱮᱱᱛᱮ ᱮᱱᱠᱷᱟᱱ ᱟᱠᱚ ᱫᱚ ᱟᱵᱚ ᱠᱚ ᱜᱚᱡ ᱵᱚᱱᱟ ᱢᱟᱱᱮ ᱫᱚ ᱜᱚᱡ ᱦᱚᱲ ᱠᱟᱱᱟ ᱢᱮᱱᱛᱮ ᱮᱱᱠᱷᱟᱱ ᱟᱵᱚ ᱫᱚ ᱟᱵᱚᱣᱟᱜ ᱦᱚᱠ ᱞᱟᱹᱜᱤᱫ ᱵᱚᱱ ᱞᱟᱹᱲᱦᱟᱹᱭᱟ ᱛᱟᱦᱮᱸᱫ ᱞᱟᱹᱲᱦᱟᱹᱭ ᱛᱟᱦᱮᱸᱫ ᱟᱫᱚ ᱚᱱᱟ ᱢᱮᱱᱛᱮᱜᱮ ᱚᱱᱟ ᱩᱱ ᱡᱚᱦᱚᱜᱟᱜ ᱛᱟᱯᱟᱢ ᱫᱚ ᱤᱝᱨᱮᱹᱡᱽ ᱦᱩᱭᱛᱮ ᱤᱭᱟᱹ ᱥᱤᱫᱩ ᱠᱟᱹᱱᱦᱩ ᱦᱩᱞ ᱢᱮᱱᱛᱮᱠᱚ ᱧᱩᱛᱩᱢᱟᱠᱟᱜᱼᱟ ᱴᱷᱤᱠ ᱜᱮᱭᱟ ᱛᱚᱵᱮ ᱢᱟ ᱚᱠᱛᱚ ᱠᱚ ᱠᱚᱢ ᱜᱮᱭᱟ ᱤᱱᱠᱟᱹ ᱫᱷᱟᱨᱟ ᱜᱮ ᱦᱚᱸ ᱢᱟ ᱴᱷᱤᱠ ᱜᱮᱭᱟ